ᱦᱮᱞᱳ ᱦᱮᱸ ᱚᱠᱚᱭᱵᱮᱱ ᱞᱟᱹᱭᱮᱫᱼᱟ ᱦᱮᱸ ᱪᱮᱫ ᱠᱷᱚᱵᱚᱨ ᱦᱮᱸ ᱟᱫᱚ ᱚᱱᱠᱟ ᱢᱟ ᱜᱚᱱᱚᱝ ᱢᱟ ᱦᱟᱸᱜ ᱫᱚ ᱯᱚᱪᱤᱥ ᱥᱚ ᱴᱟᱠᱟ ᱟᱨ ᱚᱱᱠᱟᱫᱚ ᱦᱟᱸᱜ ᱟᱵᱮᱱᱟᱜ ᱛᱟᱨᱠᱚ ᱫᱚᱨᱠᱟᱨᱚᱜᱼᱟ ᱠᱤᱪᱷᱩ ᱥᱟᱢᱟᱱᱠᱚ ᱫᱚᱨᱠᱟᱨᱚᱜᱼᱟ ᱦᱟᱸᱜ ᱟᱨ ᱚᱸᱰᱮᱫᱚ ᱟᱵᱮᱱᱫᱚ ᱢᱟᱱᱮ ᱦᱟᱸᱜ ᱚ

ᱚᱣᱟᱭᱯᱷᱟᱭ ᱫᱚᱨᱠᱟᱨᱚᱜ ᱠᱟᱱᱟ ᱦᱟᱸᱜ ᱦᱳᱭ

ᱟᱫᱚ ᱚᱱᱟᱧ ᱧᱟᱢ ᱟᱢᱟᱦᱟᱜ ᱯᱚᱪᱤᱥ ᱥᱚ ᱴᱟᱠᱟᱛᱮ ᱦᱟᱸᱜ ᱞᱟᱜᱟᱜᱼᱟ ᱟᱫᱚ ᱫᱳᱠᱟᱱ ᱢᱟᱱᱮ ᱢᱟᱱᱮ ᱥᱟᱢᱟᱱ ᱤᱭᱟᱹ ᱠᱤᱨᱤᱧ ᱦᱩᱭᱩᱜᱼᱟ ᱠᱤᱪᱷᱩ ᱦᱟᱸᱜ ᱛᱟᱨᱠᱚ ᱟᱨ ᱚᱱᱮ ᱚᱣᱟᱭᱯᱷᱟᱭᱠᱚ ᱚᱱᱟ ᱠᱚᱛᱮᱜᱮ ᱯᱚᱪᱤᱥ ᱥᱚ ᱞᱟᱜᱟᱜᱼᱟ ᱟᱫᱚ ᱟᱵᱤᱱ ᱛᱤᱥᱠᱚᱛᱮ ᱫᱚᱨᱠᱟᱨ ᱛᱟᱵᱤᱱ ᱦᱟᱸᱜ ᱛᱤᱥ ᱠᱚᱛᱮᱞᱤᱧ ᱞᱟᱜᱟᱣ ᱦᱚᱴᱚ ᱟᱵᱤᱱᱟ ᱦᱳᱭ ᱟᱹᱜᱩ ᱚᱴᱚᱠᱟᱜᱵᱮᱱ ᱵᱟᱝᱠᱷᱟᱱ ᱮᱰᱵᱷᱟᱱᱥ ᱠᱷᱟᱱᱫᱚ ᱱᱟᱯᱟᱭᱚᱜᱼᱟ ᱠᱟᱹᱡ ᱟᱹᱞᱤᱧᱦᱚᱸ ᱠᱟᱹᱡ ᱢᱟᱱᱮ ᱦᱟᱛᱟᱣ ᱜᱮᱭᱟᱵᱮᱱ ᱢᱮᱱᱛᱮ ᱟᱞᱮ ᱠᱟᱹᱡ ᱠᱚᱱᱯᱷᱟᱨᱢᱠᱚᱜ ᱟᱞᱤᱧ ᱵᱷᱚᱨᱥᱟᱞᱤᱧ ᱛᱟᱦᱮᱱᱟ ᱦᱳᱭ ᱦᱳᱭ ᱤᱱᱟᱹᱠᱷᱟᱱ ᱟᱹᱞᱤᱧ ᱛᱮᱦᱮᱧ ᱡᱩᱫᱤ ᱵᱤᱱ ᱟᱹᱜᱩ ᱦᱚᱴᱚ ᱟᱹᱞᱤᱧᱟ ᱛᱳ ᱜᱟᱯᱟ ᱜᱟᱯᱟᱼᱢᱮᱭᱟᱝ ᱛᱮᱞᱤᱧ ᱤᱫᱤ ᱦᱚᱴᱚᱠᱟᱜᱼᱟ ᱛᱚᱵᱮᱦᱟᱜ ᱪᱟᱞᱟᱜ ᱟᱹᱞᱤᱧᱦᱟᱜ ᱵᱮᱱᱟᱣ ᱚᱴᱚᱠᱟᱜᱼᱟ ᱞᱤᱧ ᱦᱳᱭ ᱛᱚᱵᱮ ᱫᱷᱤᱱᱟᱹᱧᱜᱮ ᱦᱟᱸᱜ ᱛᱚᱵᱮ ᱟᱹᱜᱩ ᱦᱚᱴᱚᱠᱟᱜᱵᱮᱱ ᱦᱟᱸᱜ ᱛᱟᱨᱟᱥᱤᱧ ᱛᱟᱨᱟᱥᱤᱧ ᱫᱳᱠᱟᱱᱠᱚ ᱢᱟᱵᱮᱱ ᱧᱮᱞ ᱟᱠᱟᱫᱜᱮ ᱱᱟᱦᱟᱸᱜ ᱦᱳᱭ ᱴᱷᱤᱠᱜᱮᱭᱟ ᱛᱚᱵᱮ ᱦᱮᱸ